ᱤᱧᱟᱹᱜ ᱞᱟᱠᱪᱟᱨ ᱨᱮ ᱟᱭᱢᱟ ᱜᱮ ᱠᱟᱨᱩ ᱵᱤᱨᱤᱫ ᱵᱮᱱᱟᱜᱼᱟ ᱱᱚᱣᱟ ᱠᱚ ᱢᱩᱫ ᱨᱮᱫᱚ ᱦᱩᱭᱩᱜ ᱠᱟᱱᱟ ᱯᱟᱨᱠᱚᱢ ᱵᱮᱱᱟᱣ ᱯᱟᱨᱠᱚᱢ ᱜᱟᱞᱟᱝ ᱱᱟᱦᱮᱞ ᱵᱮᱱᱟᱣ ᱟᱲᱜᱚᱢ ᱡᱩᱛ ᱯᱟᱹᱴᱭᱟᱹ ᱜᱟᱞᱟᱝ ᱡᱚᱱᱚᱜ ᱜᱟᱞᱟᱝ ᱜᱷᱩᱱᱤ ᱡᱩᱛ ᱴᱷᱮᱠᱟ ᱡᱩᱛ ᱡᱷᱩᱲᱤ ᱡᱩᱛ ᱦᱟᱴᱟᱜ ᱵᱮᱱᱟᱣ ᱢᱟᱹᱪᱤ ᱵᱮᱱᱟᱣ ᱟᱨᱚ ᱮᱢᱟᱱ ᱠᱚ ᱟᱨ ᱞᱩᱜᱽᱲᱤᱡ ᱨᱮᱱᱟᱜ ᱡᱳᱜᱟᱱ ᱠᱚᱫᱚ ᱯᱟᱧᱪᱤ ᱫᱷᱩᱛᱤ ᱠᱷᱟᱸᱰᱟ ᱜᱮᱸᱫᱟᱜ ᱜᱟᱢᱪᱷᱟ ᱵᱟᱯᱞᱟ ᱜᱮᱸᱫᱟᱜ ᱟᱨᱚ ᱮᱢᱟᱱ ᱛᱮᱱᱟᱜ